ᱥᱚᱨᱠᱟᱨ ᱱᱚᱝᱠᱟᱱ ᱤᱭᱟᱹ ᱮᱢ ᱟᱠᱟᱫᱼᱟ ᱡᱮᱢᱚᱱ ᱧᱮᱞ ᱞᱮᱠᱷᱟᱱ ᱡᱮᱢᱚᱱ ᱟᱭᱢᱟ ᱨᱚᱠᱚᱢ ᱡᱤᱱᱤᱥᱮ ᱮᱢ ᱟᱠᱟᱫᱼᱟ ᱡᱮᱢᱚᱱ ᱥᱚᱨᱠᱟᱨ ᱫᱚ ᱱᱚᱝᱠᱟᱭ ᱮᱢᱚᱱ ᱰᱮᱝᱜᱩ ᱴᱮᱝᱜᱩ ᱨᱩᱣᱟᱹ ᱴᱩᱣᱟᱹ ᱟᱭᱢᱟ ᱨᱚᱠᱚᱢ ᱤᱭᱟᱹᱭ ᱢᱮᱱ ᱟᱠᱟᱫᱼᱟ ᱮᱢ ᱟᱠᱟᱫᱼᱟ ᱡᱮᱢᱚᱱ ᱚᱱᱟ ᱞᱟᱹᱜᱤᱫ ᱛᱮ ᱥᱚᱨᱠᱟᱨᱮ ᱵᱮᱵᱚᱥᱛᱷᱟ ᱟᱠᱟᱫᱼᱟ ᱡᱮ ᱥᱟᱥᱛᱷᱚ ᱥᱟᱛᱷᱤ ᱠᱟᱨᱰ ᱟᱭᱢᱟ ᱨᱚᱠᱚᱢ ᱡᱮᱢᱚᱱ ᱱᱚᱣᱟ ᱤᱭᱟᱹ ᱟᱭᱢᱟ ᱠᱚᱢ ᱠᱷᱚᱨᱚᱪ ᱛᱮ ᱠᱷᱚᱨᱚᱪ ᱦᱚᱸ ᱵᱟᱝ ᱞᱟᱜᱟᱜᱼᱟ ᱚᱱᱠᱟᱱ ᱠᱟᱨᱰ ᱮ ᱵᱮᱵᱚᱥᱛᱷᱟ ᱟᱠᱟᱫ ᱵᱚᱱᱟ ᱟᱨᱦᱚᱸ ᱟᱭᱢᱟ ᱨᱚᱠᱚᱢ ᱡᱤᱱᱤᱥ ᱜᱮ ᱥᱚᱨᱠᱟᱨᱮ ᱮᱢ ᱠᱟᱱᱟ ᱡᱮᱢᱚᱱ ᱱᱚᱝᱠᱟ ᱟᱨᱦᱚᱸ ᱰᱮᱝᱜᱩ ᱩᱱᱠᱩ ᱡᱮᱢᱚᱱ ᱠᱚ ᱤᱭᱟᱹᱜᱼᱟ ᱩᱱᱠᱩ ᱞᱟᱹᱜᱤᱫ ᱛᱮ ᱥᱚᱨᱠᱟᱨ ᱠᱷᱚᱱ ᱤᱭᱟᱹᱭ ᱯᱟᱥᱱᱟᱣ ᱟᱠᱚᱣᱟ ᱩᱱᱠᱩ ᱥᱯᱨᱮᱭ ᱞᱟᱹᱜᱤᱫ ᱱᱚᱝᱠᱟᱱ ᱤᱭᱟᱹ ᱢᱮᱱᱟᱜ ᱠᱚᱣᱟ ᱥᱯᱨᱮᱭ ᱞᱟᱹᱜᱤᱫ ᱟᱨᱦᱚᱸ ᱟᱹᱰᱤ ᱟᱭᱢᱟ ᱨᱚᱠᱚᱢ ᱵᱮᱵᱚᱥᱛᱟ ᱢᱮᱱᱟᱜᱼᱟ ᱰᱨᱮᱱ ᱴᱨᱮᱱ ᱚᱱᱠᱟ ᱥᱯᱨᱮᱭᱟᱠᱚ ᱱᱮᱜᱼᱮ ᱱᱤᱭᱟᱹ ᱠᱚ ᱤᱭᱟᱹ ᱟᱨ